ᱦᱮᱸ ᱫᱟᱶ ᱤᱧ ᱧᱟᱢ ᱞᱮᱫ ᱛᱟᱦᱮᱸᱫ ᱪᱮᱫᱟᱜ ᱥᱮ ᱤᱧ ᱫᱚ ᱠᱟᱹᱴᱤᱡ ᱠᱷᱚᱱᱜᱮ ᱪᱷᱚᱵᱤ ᱟᱸᱠᱟᱣ ᱫᱚ ᱫᱚᱢᱮᱧ ᱠᱩᱥᱤᱭᱟᱜᱼᱟ ᱠᱟᱹᱴᱤᱡ ᱩᱢᱮᱨ ᱠᱷᱚᱱᱟᱜ ᱜᱮ ᱤᱧ ᱫᱚ ᱪᱷᱚᱵᱤ ᱟᱸᱠᱟᱣ ᱨᱤᱧ ᱵᱷᱚᱨᱛᱤ ᱞᱮᱱᱟ ᱪᱮᱫᱟᱜ ᱥᱮ ᱪᱷᱚᱵᱤ ᱟᱸᱠᱟᱣ ᱫᱚᱢᱮᱧ ᱠᱩᱥᱤᱭᱟᱜᱼᱟ ᱟᱹᱰᱤ ᱨᱟᱹᱥᱠᱟᱹᱧ ᱵᱩᱡᱷᱟᱹᱣᱟ ᱚᱱᱟᱛᱮ ᱡᱟᱦᱟᱸ ᱠᱚᱨᱮ ᱦᱩᱭᱩᱜᱼᱟ ᱚᱸᱰᱮᱜᱮ ᱠᱚᱢᱯᱤᱴᱤᱥᱮᱱ ᱠᱚ ᱚᱸᱰᱮᱜᱤᱧ ᱪᱟᱞᱟᱜ ᱛᱟᱦᱮᱸᱫᱼᱟ ᱟᱨ ᱪᱷᱚᱵᱤ ᱟᱸᱠᱟᱣ ᱨᱮ ᱫᱟᱣ ᱤᱧ ᱦᱟᱢᱮᱴ ᱛᱟᱦᱮᱸᱫᱼᱟ ᱚᱱᱠᱟ ᱚᱱᱠᱟ ᱟᱹᱰᱤ ᱡᱟᱭᱜᱟ ᱪᱟᱞᱟᱣ ᱠᱟᱛᱮᱫ ᱟᱹᱰᱤ ᱡᱟᱭᱜᱟᱨᱮ ᱥᱤᱨᱯᱟᱹ ᱠᱚᱧ ᱧᱟᱢ ᱟᱠᱟᱫᱟ ᱢᱮᱱᱠᱷᱟᱱ ᱯᱳᱭᱞᱳ ᱥᱤᱨᱯᱟᱹ ᱫᱚ ᱵᱟᱹᱧ ᱦᱟᱢᱮᱴ ᱫᱟᱲᱮᱭᱟᱜ ᱠᱟᱱ ᱛᱟᱦᱮᱸᱫᱼᱟ ᱟᱹᱰᱤ ᱫᱩᱠ ᱤᱧ ᱵᱩᱡᱷᱟᱹᱣ ᱛᱟᱦᱮᱸᱫᱼᱟ ᱪᱮᱫᱟᱜ ᱯᱳᱭᱞᱳ ᱥᱤᱨᱯᱟᱹ ᱵᱟᱹᱧ ᱦᱟᱢᱮᱴ ᱫᱟᱲᱮᱭᱟᱜ ᱠᱟᱱᱟ ᱢᱮᱱᱠᱷᱟᱱ ᱤᱧᱟᱹᱜ ᱢᱚᱱᱮᱧ ᱠᱮᱴᱮᱡ ᱠᱮᱫ ᱛᱤᱧᱟᱹ ᱡᱮ ᱤᱧ ᱦᱚᱸ ᱯᱳᱭᱞᱳ ᱥᱤᱨᱯᱟᱹᱧ ᱦᱟᱢᱮᱴ ᱜᱮᱭᱟ ᱩᱱ ᱠᱷᱚᱱᱟᱜ ᱫᱚᱢᱮ ᱡᱳᱨᱤᱧ ᱪᱷᱩᱴᱟᱹᱣ ᱮᱱᱟ ᱟᱨ ᱯᱳᱭᱞᱳ ᱥᱤᱨᱯᱟᱹ ᱢᱤᱫ ᱫᱷᱟᱣ ᱤᱧ ᱦᱟᱢᱮᱴ ᱠᱮᱫ ᱜᱮᱭᱟ ᱡᱚᱠᱷᱚᱱᱤᱧ ᱦᱟᱢᱮᱴ ᱠᱮᱫᱟ ᱯᱳᱭᱞᱳ ᱥᱤᱨᱯᱟᱹ ᱛᱚᱠᱷᱚᱱ ᱟᱹᱰᱤ ᱨᱟᱹᱥᱠᱟᱹᱧ ᱵᱩᱡᱷᱟᱹᱣ ᱠᱮᱫᱟ ᱪᱮᱫᱟᱜ ᱥᱮ ᱩᱱ ᱫᱤᱱ ᱨᱮᱱᱟᱜ ᱠᱷᱟᱴᱟᱣ ᱱᱚᱣᱟ ᱞᱟᱹᱜᱤᱫ ᱩᱱ ᱠᱷᱚᱱᱟᱜ ᱟᱫᱚ ᱜᱳᱴᱟᱜᱮ ᱯᱳᱭᱞᱳ ᱥᱤᱨᱯᱟᱹᱧ ᱧᱟᱢ ᱛᱟᱦᱮᱸᱫᱼᱟ ᱛᱚᱠᱷᱚᱱ ᱠᱷᱚᱱᱟᱜ ᱡᱟ ᱨᱟᱹᱥᱠᱟᱹᱧ ᱵᱩᱡᱷᱟᱹᱣ ᱛᱟᱦᱮᱸᱫ ᱟᱫᱚ ᱞᱟᱹᱭᱛᱮ ᱵᱟᱹᱧ ᱵᱩᱡᱷᱟᱹᱣ ᱠᱮᱭᱟ ᱱᱤᱛᱚᱜ ᱦᱚᱸ ᱚᱱᱟ ᱫᱤᱥᱟᱹ ᱢᱮᱱᱟᱜ ᱛᱤᱧ ᱜᱮᱭᱟ ᱚᱱᱟ ᱠᱟᱛᱷᱟ ᱫᱚ ᱵᱟᱹᱧ ᱦᱤᱲᱤᱧ ᱠᱮᱭᱟ ᱛᱤᱸᱥ ᱦᱚᱸ